ᱤᱧᱟᱹᱜ ᱴᱚᱴᱷᱟᱨᱮ ᱪᱟᱞᱟᱜ ᱦᱤᱡᱩᱜ ᱨᱮᱭᱟᱜ ᱥᱟᱫᱷᱚᱱ ᱵᱷᱟᱹᱜᱤ ᱵᱟᱹᱱᱩᱜ ᱟᱱᱟᱝ ᱟᱹᱰᱤᱜᱟᱱ ᱥᱩᱵᱤᱫᱷᱟ ᱵᱟᱹᱱᱩᱜ ᱟᱱᱟᱝ ᱰᱟᱦᱟᱨ ᱦᱚᱸ ᱵᱟᱭ ᱵᱮᱥᱼᱟ ᱚᱱᱟᱛᱮ ᱜᱟᱹᱰᱤ ᱢᱚᱴᱚᱨ ᱠᱚᱦᱚᱸ ᱵᱟᱭ ᱦᱤᱡᱩᱜ ᱠᱟᱱᱟ ᱢᱤᱫᱴᱟᱱ ᱟᱛᱳ ᱠᱷᱚᱱ ᱮᱴᱟᱜ ᱟᱛᱳ ᱦᱤᱡᱩᱜ ᱥᱮᱱᱚᱜ ᱨᱮ ᱥᱩᱵᱤᱫᱷᱟ ᱦᱚᱸ ᱵᱟᱹᱱᱩᱜ ᱟᱱᱟᱝ ᱟᱨ ᱰᱟᱦᱟᱨ ᱵᱮᱥ ᱵᱟᱝ ᱠᱷᱟᱹᱛᱤᱨ ᱵᱟᱥ ᱜᱟᱹᱰᱤ ᱠᱚ ᱵᱟᱭ ᱦᱤᱡᱩᱜ ᱠᱟᱱᱟ ᱢᱚᱴᱚᱨ ᱜᱟᱹᱰᱤ ᱠᱚᱦᱚᱸ ᱵᱟᱭ ᱦᱤᱡᱩᱜ ᱠᱟᱱᱟ ᱚᱱᱟᱛᱮ ᱟᱞᱮ ᱴᱚᱴᱷᱟ ᱨᱮᱱ ᱦᱚᱲ ᱠᱚ ᱟᱹᱰᱤᱡᱳᱨ ᱠᱚ ᱚᱥᱩᱵᱤᱫᱷᱟᱜ ᱠᱟᱱᱟ ᱢᱤᱫᱴᱟᱹᱝ ᱟᱛᱳ ᱠᱷᱚᱱ ᱮᱴᱟᱜ ᱟᱛᱳ ᱥᱮᱱᱚᱜ ᱦᱤᱡᱩᱜ ᱨᱮ ᱰᱟᱦᱟᱨ ᱵᱮᱥ ᱛᱟᱦᱮᱱ ᱠᱷᱟᱱ ᱵᱟᱥ ᱠᱚ ᱴᱨᱮᱱ ᱠᱚ ᱨᱮᱱᱟᱝ ᱥᱩᱵᱤᱫᱷᱟ ᱦᱩᱭ ᱠᱚᱜᱼᱟ ᱦᱩᱱᱟᱹᱝ ᱚᱱᱟᱛᱮ ᱢᱟᱲᱟᱝ ᱰᱟᱦᱟᱨ ᱥᱩᱫᱷᱟᱹᱨ ᱨᱮᱱᱟᱝ ᱪᱮᱥᱴᱟ ᱦᱩᱭᱩᱜᱼᱟ